ᱟᱞᱮ ᱟᱛᱳ ᱨᱮᱫᱚ ᱡᱚᱛᱚ ᱦᱚᱲᱜᱮ ᱮᱱᱮᱡ ᱫᱚ ᱟᱹᱰᱤ ᱡᱳᱨ ᱜᱮᱠᱚ ᱠᱩᱥᱤᱭᱟᱜᱼᱟ ᱟᱨ ᱛᱩᱢᱫᱟᱜ ᱴᱟᱢᱟᱠ ᱥᱟᱰᱮ ᱞᱮᱱᱠᱷᱟᱱᱜᱮ ᱡᱚᱛᱚ ᱦᱚᱲ ᱟᱹᱰᱤᱜᱮ ᱮᱱᱮᱡ ᱥᱟᱱᱟ ᱠᱚᱣᱟ ᱟᱨ ᱟᱹᱰᱤ ᱞᱚᱜᱚᱱ ᱜᱮ ᱯᱟᱹᱧᱪᱤ ᱯᱟᱬᱦᱟᱴ ᱢᱟᱞᱟ ᱢᱩᱫᱟᱹᱢ ᱡᱷᱚᱨ ᱡᱷᱩᱨᱤ ᱠᱚ ᱦᱚᱨᱚᱜ ᱠᱟᱛᱮᱫ ᱥᱟᱯᱲᱟᱣ ᱠᱟᱛᱮᱫ ᱮᱱᱮᱡ ᱞᱟᱹᱜᱤᱫ ᱠᱚ ᱩᱰᱩᱠ ᱦᱤᱡᱩᱜᱼᱟ ᱟᱨ ᱟᱹᱰᱤ ᱨᱟᱹᱥᱠᱟᱹᱛᱮ ᱟᱹᱰᱤ ᱢᱚᱸᱡᱽᱜᱤ ᱡᱚᱛᱚ ᱠᱚᱛᱮᱞᱮ ᱮᱱᱮᱡᱼᱟ ᱟᱨᱞᱮ ᱨᱟᱹᱥᱠᱟᱹᱭᱟ